ᱟᱜᱟᱨ ᱤᱧ ᱡᱟᱦᱟᱥᱮᱜ ᱡᱷᱟᱹᱞᱤᱧ ᱥᱮᱱᱚᱜᱼᱟ ᱛᱚ ᱵᱟᱭᱤᱠ ᱛᱤᱧ ᱪᱟᱞᱟᱜ ᱠᱟᱱ ᱠᱷᱟᱱ ᱦᱮᱞᱢᱮᱴ ᱞᱟᱭᱥᱮᱱᱥ ᱚᱱᱟ ᱠᱚ ᱡᱚᱨᱩᱨᱚᱛᱚᱜᱼᱟ ᱟᱨ ᱪᱟᱞᱟᱜ ᱡᱚᱠᱷᱚᱱ ᱯᱮᱴᱨᱳᱞ ᱠᱚ ᱥᱮ ᱥᱩᱱᱩᱢ ᱠᱚ ᱜᱟᱹᱰᱤ ᱨᱮᱱᱟᱜ ᱥᱩᱱᱩᱢ ᱠᱚ ᱪᱟᱵᱟᱜᱼᱟ ᱛᱚ ᱤᱱᱟᱹ ᱠᱷᱟᱱ ᱥᱩᱱᱩᱢ ᱠᱚᱦᱚᱸ ᱞᱟᱹᱠᱛᱤᱜᱼᱟ ᱵᱟᱭᱤᱠ ᱛᱮᱢ ᱪᱟᱞᱟᱜ ᱠᱷᱟᱱ ᱫᱚ ᱦᱮᱞᱢᱮᱴ ᱚᱨ ᱞᱟᱭᱥᱮᱱᱥ ᱠᱚ ᱱᱤᱦᱟᱹᱛᱜᱮ ᱡᱟᱹᱨᱩᱨᱤ ᱜᱮᱭᱟ ᱚᱱᱟ ᱠᱚ ᱵᱟᱭ ᱛᱟᱦᱮᱱ ᱡᱷᱟᱱ ᱡᱟᱦᱟᱸ ᱠᱚᱨᱮ ᱯᱩᱞᱤᱥ ᱠᱚᱠᱚ ᱛᱟᱦᱮᱱ ᱠᱷᱟᱱ ᱚᱱᱟ ᱠᱚ ᱠᱷᱚᱡᱚᱜ ᱠᱷᱟᱱ ᱵᱟᱢ ᱧᱟᱢᱟ ᱵᱟᱠᱚ ᱧᱟᱢ ᱠᱷᱟᱱ ᱛᱟᱢ ᱟᱢᱟᱜ ᱜᱟᱹᱰᱤ ᱠᱚ ᱫᱚᱦᱚᱭᱟ ᱵᱟᱝᱠᱷᱟᱱ ᱯᱟᱱᱥᱚ ᱦᱟᱡᱟᱨ ᱡᱟᱦᱟᱸ ᱛᱤᱱᱟᱹ ᱜᱮᱠᱚ ᱠᱚᱭ ᱫᱟᱲᱮᱭᱟᱢᱟ ᱚᱱᱟ ᱪᱤᱠᱟᱹ ᱜᱟᱹᱲᱤ ᱜᱟᱹᱲᱤᱛᱮᱢ ᱪᱟᱞᱟᱜ ᱠᱷᱟᱱ ᱡᱟᱦᱟᱸ ᱛᱤᱱᱟᱹᱜ ᱡᱷᱟᱹᱞ ᱜᱮᱢ ᱥᱮᱱᱟ ᱤᱭᱟᱹ ᱥᱩᱨᱮᱢ ᱥᱮᱱᱚᱜ ᱦᱮᱞᱢᱮᱴ ᱚᱨ ᱞᱟᱭᱥᱮᱱᱥ ᱫᱚ ᱵᱚᱦᱚᱛᱜᱮ ᱡᱟᱹᱨᱩᱨᱤ ᱜᱮᱭᱟ ᱚᱱᱟ ᱵᱟᱢ ᱚᱱᱟ ᱵᱟᱢ ᱫᱚᱦᱚᱭ ᱠᱷᱟᱱ ᱫᱚ

ᱢᱟᱨᱟᱝ ᱮᱴᱠᱮᱴᱚᱬᱮᱨᱮᱢ ᱯᱟᱲᱟᱣ ᱦᱚᱸᱢ ᱫᱟᱲᱮᱭᱟᱜᱼᱟ ᱚᱱᱟ ᱪᱤᱠᱟᱹᱜᱮ ᱦᱮᱞᱢᱮᱴ ᱟᱨ ᱞᱟᱭᱥᱮᱱᱥ ᱠᱚ ᱫᱚᱢᱮ ᱜᱮ ᱡᱟᱹᱨᱩᱨᱤ ᱜᱮᱭᱟ